ᱢᱟᱹᱭ ᱤᱯᱤᱞ ᱥᱚᱨᱮᱱ ᱟᱢ ᱚᱞ ᱯᱟᱲᱦᱟᱣ ᱥᱟᱶ ᱥᱟᱶ ᱛᱮ ᱟᱨ ᱪᱮᱫ ᱠᱟᱹᱢᱤ ᱠᱚᱢ ᱠᱩᱥᱤᱭᱟᱜᱼᱟ ᱦᱮᱸ ᱤᱧ ᱫᱚ ᱚᱞ ᱯᱟᱲᱦᱟᱣ ᱥᱟᱶ ᱥᱟᱶ ᱛᱮ ᱤᱧ ᱫᱚ ᱚᱲᱟᱜ ᱫᱩᱣᱟᱹᱨ ᱨᱮᱱᱟᱜ ᱠᱟᱡᱽ ᱠᱟᱹᱢᱤ ᱟᱨ ᱥᱟᱶᱛᱮ ᱠᱷᱮᱞᱳᱰ ᱠᱚ ᱟᱨ ᱪᱟᱥ ᱵᱟᱥ ᱠᱟᱹᱢᱤ ᱠᱚᱨᱮ ᱦᱚᱸ ᱢᱤᱫ ᱵᱟᱨ ᱫᱚ ᱡᱚᱯᱲᱟᱣ ᱢᱤᱱᱟᱹᱧ ᱜᱮᱭᱟ ᱚᱱᱟ ᱵᱮᱜᱚᱨ ᱡᱚᱱᱚᱜ ᱯᱟᱹᱴᱤᱭᱟᱹᱢ ᱚᱱᱟ ᱠᱚᱢᱟ ᱢᱮᱱᱟᱜ ᱜᱤᱭᱟ ᱥᱮᱸᱫᱽᱨᱟ ᱟᱹᱜᱩᱭᱟᱞᱮ ᱯᱟᱹᱴᱤᱭᱟᱹ ᱞᱟᱹᱜᱤᱫ ᱛᱮ ᱠᱷᱤᱡᱩᱨ ᱥᱟᱠᱟᱢ ᱟᱨ ᱡᱚᱱᱚᱜ ᱞᱟᱹᱜᱤᱫ ᱛᱮ ᱥᱟᱜᱟᱛ ᱠᱷᱟᱲᱟᱝ ᱱᱚᱣᱟ ᱠᱚ ᱟᱹᱜᱩ ᱠᱟᱛᱮ ᱟᱞᱮ ᱨᱚᱦᱚᱲ ᱚᱪᱚ ᱠᱟᱛᱮ ᱟᱨ ᱡᱚᱱᱚᱜ ᱞᱟᱹᱜᱤᱫ ᱫᱚ ᱡᱚᱱᱚᱜ ᱞᱮᱠᱟ ᱜᱮᱞᱮ ᱫᱚᱦᱚᱭᱟ ᱠᱷᱟᱲᱟᱝ ᱯᱟᱹᱴᱤᱭᱟᱹ ᱞᱟᱹᱜᱤᱫ ᱫᱚ ᱠᱷᱤᱡᱩᱨ ᱥᱟᱠᱟᱢ ᱥᱟᱞᱟ ᱠᱚᱛᱮ ᱟᱹᱰᱤ ᱱᱟᱯᱟᱭ ᱛᱮᱞᱮ ᱜᱟᱞᱟᱝ ᱵᱮᱱᱟᱣᱟ